ᱜᱤᱫᱽᱨᱟᱹ ᱠᱚ ᱟᱵᱚ ᱫᱚ ᱟᱵᱚ ᱥᱚᱢᱟᱡ ᱨᱮᱫᱚ ᱥᱟᱱᱛᱟᱞᱤ ᱥᱚᱢᱟᱡ ᱨᱮᱫᱚ ᱪᱮᱫᱟᱜ ᱥᱮ ᱠᱟᱹᱴᱤᱡ ᱠᱷᱚᱱ ᱵᱟᱝᱵᱚᱱ ᱯᱟᱲᱦᱟᱣ ᱞᱮᱱᱠᱷᱟᱱ ᱢᱚᱸᱡᱽᱛᱮ ᱵᱟᱵᱚ ᱛᱮᱭᱟᱨ ᱫᱟᱲᱮᱭᱟᱠᱚᱣᱟ ᱠᱷᱟᱹᱞᱤᱥᱮ ᱜᱟᱹᱭᱼᱰᱟᱝᱨᱟ ᱜᱩᱯᱤ ᱦᱟᱱᱛᱮ ᱱᱟᱛᱮ ᱫᱟᱲᱟ ᱵᱟᱝ ᱠᱟᱛᱮᱫ ᱛᱚ ᱵᱟᱝ ᱦᱩᱭᱩᱜ ᱛᱟᱵᱳᱱᱟ ᱟᱵᱚ ᱢᱮᱱᱠᱷᱟᱱ ᱯᱟᱲᱦᱟᱜ ᱫᱚ ᱪᱮᱫ ᱜᱮ ᱦᱩᱭᱩᱜ ᱛᱟᱵᱳᱱᱟ ᱴᱚᱞᱟᱨᱮ ᱤᱥᱠᱩᱞ ᱢᱮᱱᱟᱜ ᱛᱟᱵᱳᱱᱟ ᱠᱩᱲᱤ ᱦᱚᱯᱚᱱ ᱠᱚᱲᱟ ᱦᱚᱯᱚᱱ ᱡᱚᱛᱚ ᱜᱮᱠᱚ ᱪᱮᱫᱟ ᱟᱨ ᱚᱞᱚᱜ ᱯᱟᱲᱦᱟᱜ ᱵᱮᱜᱚᱨᱛᱮ ᱟᱵᱚ ᱱᱚᱜ ᱚᱭ ᱥᱟᱶᱛᱟ ᱥᱚᱢᱟᱡ ᱠᱷᱚᱡ ᱵᱚᱱ ᱛᱟᱭᱚᱢ ᱤᱫᱤᱜ ᱠᱟᱱᱟ ᱫᱤᱠᱩ ᱯᱩᱥᱤ ᱢᱚᱸᱡᱽᱛᱮ ᱜᱤᱫᱽᱨᱟᱹ ᱡᱮᱢᱚᱱ ᱠᱚ ᱞᱟᱞᱚᱱ ᱯᱟᱞᱚᱱ ᱮᱫ ᱠᱚᱣᱟ ᱩᱱᱠᱩ ᱞᱟᱹᱴᱩ ᱠᱟᱛᱮᱫ ᱪᱟᱹᱠᱨᱤ ᱧᱟᱢ ᱦᱚᱪᱚᱭᱮᱜ ᱠᱚᱣᱟ ᱠᱚᱣᱟ ᱠᱚ ᱩᱱᱠᱩᱣᱟᱜ ᱯᱚᱨᱤᱵᱟᱨ ᱛᱤᱱᱟᱹᱜ ᱢᱚᱸᱡ ᱟᱵᱚ ᱡᱚᱫᱤ ᱜᱤᱫᱟᱹᱨ ᱯᱤᱫᱟᱹᱨ ᱯᱟᱲᱦᱟᱜ ᱵᱚᱱ ᱪᱮᱫ ᱦᱚᱪᱚ ᱠᱚᱣᱟ ᱥᱮ ᱮᱱᱮᱡ ᱥᱮᱨᱮᱧ ᱵᱟᱝ ᱠᱚ ᱪᱮᱫᱟ ᱡᱚᱛᱣᱟᱜ ᱜᱮ ᱪᱮᱫ ᱨᱮᱭᱟᱜ ᱫᱟᱲᱮ ᱫᱚ ᱠᱟᱱᱟ ᱟᱛᱳ ᱥᱚᱢᱟᱡᱨᱮ ᱡᱚᱛᱚ ᱤᱥᱠᱩᱞ ᱨᱮᱜᱮ ᱠᱩᱲᱤ ᱦᱚᱯᱚᱱ ᱠᱚᱲᱟ ᱦᱚᱯᱚᱱ ᱥᱮᱞᱮᱫᱚᱜ ᱫᱚ ᱫᱚᱨᱠᱟᱨ ᱢᱮᱱᱟᱜ ᱛᱟᱵᱳᱱᱟ ᱯᱟᱞᱤ ᱯᱚᱨᱚᱵᱽ ᱨᱮᱦᱚᱸ ᱡᱚᱛᱚ ᱨᱮᱜᱮ